ᱦᱮᱸ ᱚᱠᱟ ᱠᱷᱚᱱ ᱵᱤᱱ ᱢᱮᱱᱮᱫᱼᱟ ᱟᱪᱪᱷᱟ ᱟᱪᱪᱷᱟ ᱦᱮᱸ ᱦᱮᱸ ᱪᱮᱫ ᱠᱚ ᱫᱚᱨᱠᱟᱨ ᱢᱟᱥᱮ

ᱦᱮᱸ ᱦᱩᱲᱩ ᱦᱚᱸ ᱢᱮᱱᱟᱜᱼᱟ ᱟᱨ ᱱᱚᱣᱟ ᱠᱚᱸᱦᱰᱟ ᱡᱟᱝ ᱪᱮᱫ ᱡᱟᱝ ᱚᱱᱟ ᱠᱚᱫᱚ ᱡᱚᱛᱮᱭᱟᱜ ᱢᱮᱱᱟᱜᱼᱟ ᱦᱮᱸ ᱦᱮᱸᱫᱮ ᱵᱮᱲᱟᱲ ᱥᱮ ᱰᱷᱩᱢᱯᱩᱣᱟᱜ ᱦᱮᱸ ᱦᱮᱸ ᱚᱱᱟ ᱦᱚᱸ ᱢᱮᱱᱟᱜᱼᱟ ᱟᱹᱰᱤ ᱪᱮᱦᱨᱟ ᱥᱟᱹᱭᱤᱡᱽ ᱵᱮᱜᱟᱲ ᱡᱮᱛᱮᱭᱟᱜ ᱢᱮᱱᱟᱜᱼᱟ ᱦᱮᱸ ᱦᱮᱸ ᱚᱱᱟ ᱯᱟᱲᱟᱣᱜ ᱠᱟᱱᱟ ᱟᱹᱵᱤᱱᱟᱜ ᱫᱚᱥ ᱜᱨᱟᱢ ᱥᱮ ᱛᱤᱱᱥᱚ ᱴᱟᱠᱟ ᱠᱚᱸᱦᱰᱟ ᱦᱚᱸ ᱚᱱᱠᱟᱜᱮ ᱢᱮᱱᱟᱜᱼᱟ ᱟᱹᱵᱤᱱ ᱦᱤᱡᱩᱜ ᱵᱤᱱ ᱥᱮ ᱟᱹᱵᱤᱱ ᱪᱮᱫ ᱞᱮᱠᱟᱱᱟᱜ ᱵᱤᱱ ᱧᱟᱢᱟ ᱚᱱᱠᱟᱱᱟᱜ ᱜᱮ ᱵᱷᱚᱛᱚᱲ ᱵᱷᱚᱡᱟᱜ ᱦᱚᱸ ᱵᱤᱱ ᱧᱟᱢᱟ ᱜᱩᱞᱮᱴᱟᱜ ᱦᱚᱸ ᱡᱚᱛᱚ ᱞᱮᱠᱟᱱᱟᱜ ᱦᱮᱸ ᱟᱹᱵᱤᱱ ᱚᱱᱟ ᱠᱚᱵᱷᱤ ᱦᱚᱸ ᱢᱮᱱᱟᱜᱼᱟ ᱠᱚᱵᱷᱤ ᱠᱚ ᱢᱮᱱᱟᱜᱼᱟ ᱠᱚ ᱢᱮᱱᱟᱜᱼᱟ ᱟᱨ ᱦᱚᱸ ᱟᱹᱵᱤᱱ ᱵᱷᱩᱫᱱᱤ ᱠᱚᱵᱤᱱ ᱤᱫᱤ ᱠᱷᱟᱱᱢᱟ ᱟᱹᱰᱤ ᱵᱮᱥ ᱟᱹᱰᱤ ᱛᱟᱠ ᱨᱮᱵᱤᱱ ᱟᱹᱠᱷᱨᱤᱧᱟ

ᱦᱮᱸ ᱠᱚᱵᱷᱤᱭᱟᱜ ᱠᱚ ᱠᱚᱵᱷᱤᱭᱟᱜ ᱫᱚ ᱦᱳᱭ ᱟᱹᱵᱤᱱ ᱵᱟᱦᱟ ᱪᱮᱵᱤᱱ ᱤᱫᱤᱭᱟ ᱯᱚᱴᱚᱢᱟᱜ ᱵᱤᱱ ᱤᱫᱤᱭᱟ ᱦᱮᱸ ᱵᱟᱦᱟ ᱠᱟᱹᱴᱤᱡ ᱡᱟᱹᱥᱛᱤ ᱧᱚᱜᱚᱜᱼᱟ ᱵᱟᱦᱟ ᱨᱮᱱᱟᱜ ᱨᱮᱹᱴ ᱠᱟᱹᱴᱤᱡ ᱡᱟᱹᱥᱛᱤ ᱧᱚᱜᱚᱜᱼᱟ ᱟᱨ ᱯᱚᱴᱚᱢ ᱨᱮᱭᱟᱜ ᱫᱚ ᱠᱟᱹᱴᱤᱡ ᱡᱩᱫᱟᱹ ᱫᱷᱟᱨᱟ ᱧᱚᱜᱼᱟ ᱚᱱᱟ ᱦᱚᱸ ᱢᱚᱛᱚᱞᱚᱵᱽ ᱠᱟᱹᱴᱤᱡ ᱠᱚᱢ ᱧᱚᱜᱼᱟ ᱵᱟᱹᱞᱤᱧ ᱠᱚᱢᱟᱜ ᱠᱷᱟᱱ ᱫᱚ ᱚᱱᱠᱟᱱᱟᱜ ᱜᱮᱵᱤᱱ ᱧᱟᱢᱟ ᱟᱹᱰᱤ ᱠᱚᱢ ᱛᱮᱵᱤᱱ ᱧᱟᱢᱟ

ᱦᱮᱸ ᱥᱚᱢᱚᱭ ᱥᱚᱢᱚᱭ ᱫᱚ ᱟᱹᱞᱤᱧᱟᱜ ᱚᱱᱠᱟ ᱫᱩᱭ ᱢᱟᱥ ᱠᱷᱚᱱ ᱫᱚ ᱛᱤᱱ ᱢᱟᱥ ᱜᱚᱫᱚᱜᱼᱟ ᱦᱟᱭᱵᱨᱤᱰ ᱫᱚ ᱟᱨ ᱚᱱᱟ ᱟᱹᱥᱩ ᱟᱹᱥᱩ ᱠᱚᱫᱚ ᱰᱷᱮᱨ ᱫᱤᱱ ᱠᱷᱟᱱ ᱜᱮ ᱜᱟᱱᱚ ᱜᱚᱫᱚᱜᱼᱟ ᱟᱭᱢᱟ ᱞᱮᱠᱟ ᱞᱤᱧ ᱦᱳᱭ ᱟᱨ ᱵᱮᱜᱟᱲ ᱦᱚᱸ ᱚᱱᱠᱟ ᱞᱮᱠᱟᱱᱟᱜ ᱢᱮᱱᱟᱜᱼᱟ ᱟᱹᱵᱤᱱ ᱦᱟᱭᱵᱨᱤᱰ ᱪᱮᱛᱟᱱ ᱛᱮᱵᱤᱱ ᱠᱷᱚᱡᱽ ᱠᱟᱱᱟ ᱥᱮ ᱚᱱᱠᱟ ᱫᱮᱥᱤ ᱫᱷᱟᱨᱟᱜᱼᱟ ᱚᱱᱟ ᱦᱳᱭ ᱪᱟᱹᱞᱩᱜ ᱠᱟᱱᱟ ᱦᱳᱭ ᱚᱱᱠᱟᱜᱮ ᱦᱳᱭ ᱦᱳᱭ ᱢᱟᱲᱟᱝ ᱦᱤᱞᱟᱹᱜ ᱵᱤᱱ ᱤᱫᱤ ᱞᱮᱫ ᱫᱚ ᱪᱮᱫᱞᱮᱠᱟ ᱜᱟᱱ ᱞᱮᱱᱟ ᱥᱮ ᱵᱟᱝ ᱦᱮᱸ ᱧᱮᱞ ᱵᱤᱱ ᱥᱮ ᱱᱟᱦᱟᱜ ᱤᱱᱟᱹ ᱯᱚᱨᱮ ᱯᱚᱨᱮ ᱛᱮᱜᱮ ᱴᱷᱤᱠ ᱵᱤᱱ ᱱᱤᱭᱟᱹ ᱛᱮᱜᱮ ᱱᱤᱛᱚᱜ ᱵᱤᱥᱴᱤ ᱜᱟᱱᱮ ᱦᱚᱯᱚᱱ ᱠᱟᱫ ᱠᱚᱜᱮᱭᱟ

ᱦᱮᱸ ᱵᱟᱠᱷᱟᱱ ᱫᱚ ᱚᱱᱟ ᱫᱚ ᱧᱟᱢᱚᱜ ᱜᱮᱭᱟ ᱦᱮᱸ ᱮᱠᱫᱚᱢ ᱠᱚᱸᱦᱰᱟ ᱯᱩᱨᱟᱹ ᱤᱭᱟᱹ ᱤᱭᱟᱹ ᱫᱷᱟᱨᱟ ᱞᱚᱢᱵᱟ ᱫᱷᱟᱨᱟᱣᱟᱜ ᱞᱤᱧ ᱮᱢᱟ ᱵᱤᱱᱟ ᱵᱚᱞᱮ ᱟᱪᱪᱷᱟ ᱤᱭᱟᱹ ᱟᱹᱵᱤᱱ ᱦᱤᱡᱩᱜ ᱵᱤᱱ ᱤᱱᱟᱹᱜ ᱫᱷᱟᱨᱟ ᱜᱮ ᱞᱟᱝ ᱨᱚᱯᱚᱲᱟ ᱦᱤᱡᱩᱜ ᱵᱤᱱ ᱥᱮ ᱱᱚᱰᱮ ᱱᱟᱦᱟᱜ